ᱡᱟᱦᱟᱸ ᱦᱩᱲᱩ ᱠᱚᱞᱮ ᱪᱟᱥᱟ ᱵᱟᱹᱫᱽ ᱨᱮ ᱵᱟᱹᱭᱦᱟᱹᱲ ᱨᱮ ᱡᱚᱛᱚ ᱦᱩᱲᱩ ᱜᱮᱞᱮ ᱪᱟᱥᱟ ᱡᱚᱢ ᱞᱟᱹᱜᱤᱫ ᱜᱮ ᱱᱮᱥ ᱫᱚ ᱡᱮᱢᱚᱱ ᱨᱮᱸᱜᱮᱡᱽ ᱞᱮᱠᱷᱟᱱ ᱫᱚ ᱡᱚᱢ ᱛᱚ ᱞᱟᱜᱟᱜᱼᱟ ᱵᱟᱝᱠᱷᱟᱱ ᱦᱚᱲᱢᱚ ᱛᱮᱫ ᱦᱚᱲᱢᱚ ᱵᱷᱟᱹᱞᱤ ᱵᱟᱝ ᱱᱟᱯᱟᱭ ᱛᱟᱦᱮᱱᱟ ᱛᱟᱨᱯᱚᱨᱮ ᱢᱟᱱᱮ ᱟᱞᱩ ᱠᱚ ᱵᱮᱸᱜᱟᱲ ᱵᱤᱞᱟᱹᱛᱤ ᱡᱚᱛᱚᱠᱤᱪᱷᱩ ᱜᱟᱱ ᱜᱮᱞᱮ ᱪᱟᱥᱟ ᱢᱟᱱᱮ ᱨᱟᱦᱮᱲ ᱨᱟᱢᱵᱲᱟ ᱦᱚᱲᱮᱡ ᱦᱚᱲᱮᱡ ᱠᱚ ᱤᱭᱟᱹ ᱠᱚ ᱫᱚᱢᱮᱜᱮ ᱢᱩᱞᱟᱹ ᱜᱟᱡᱚᱨ ᱚᱱᱟ ᱠᱚᱦᱚᱸ ᱡᱛᱚ ᱜᱮ ᱡᱚᱢ ᱞᱟᱹᱜᱤᱫ ᱜᱮᱞᱮ ᱪᱟᱥᱟ ᱡᱟᱛᱮ ᱡᱮᱢᱚᱱ ᱟᱞᱮᱭᱟᱜ ᱦᱚᱲᱢᱚ ᱴᱷᱤᱠ ᱛᱟᱦᱮᱱ ᱢᱟ ᱡᱟᱛᱮ ᱡᱚᱢᱟᱜ ᱞᱮ ᱧᱟᱢ ᱞᱮᱠᱷᱟᱱ ᱦᱚᱲᱢᱚ ᱠᱚ ᱱᱟᱯᱟᱭ ᱛᱟᱦᱮᱱᱚᱜᱼᱟ ᱟᱨ ᱛᱩᱲᱤ ᱠᱚᱦᱚᱸᱞᱮ ᱪᱟᱥᱟ ᱚᱱᱟ ᱫᱚ ᱠᱩᱪᱤ ᱚᱵᱚᱥᱛᱟ ᱨᱮᱫᱚ ᱞᱮ ᱡᱚᱢᱟ ᱟᱨ ᱞᱟᱹᱴᱩ ᱥᱩᱴᱤ ᱞᱮᱱᱠᱷᱟᱱ ᱡᱚ ᱞᱮᱱᱠᱷᱟᱱ ᱚᱱᱟ ᱫᱚ ᱢᱤᱥᱤᱱ ᱞᱮ ᱤᱫᱤᱭᱟ ᱥᱩᱱᱩᱢ ᱦᱚᱪᱚᱭᱟᱞᱮ ᱥᱩᱱᱩᱢ ᱠᱟᱛᱮᱫ ᱚᱱᱟ ᱥᱩᱱᱩᱢ ᱦᱚᱸᱞᱮ ᱡᱚᱢᱟ ᱦᱚᱲᱢᱚ ᱨᱮᱞᱮ ᱚᱡᱚᱜᱟ ᱚᱱᱟ ᱠᱚ ᱡᱚᱛᱚᱞᱮ ᱪᱟᱥᱟ ᱞᱟᱣ ᱠᱚᱸᱦᱰᱟ ᱟᱨᱚ ᱚᱱᱮᱠ ᱠᱤᱪᱷᱩᱜᱮ ᱢᱟᱱᱮ ᱯᱮᱭᱟᱡᱽ ᱵᱷᱮᱱᱰᱤ ᱡᱚᱛᱚ ᱡᱟᱵᱚᱛᱤᱜᱮ ᱚᱱᱮᱠ ᱜᱮ ᱪᱟᱥ ᱫᱚᱞᱮ ᱪᱟᱥᱟ ᱚᱱᱟ ᱫᱚ ᱠᱷᱟᱞᱤ ᱡᱚᱢ ᱞᱟᱹᱜᱟᱫ ᱜᱮ ᱟᱠᱷᱨᱤᱧ ᱦᱚᱸ ᱱᱚᱝᱠᱟ ᱰᱷᱮᱨ ᱥᱟᱸᱜᱮ ᱧᱚᱜ ᱡᱩᱫᱤ ᱦᱩᱭ ᱞᱮᱱ ᱛᱟᱞᱮ ᱠᱷᱟᱱ ᱫᱚ ᱩᱱᱥᱩᱢᱟᱹᱭ ᱫᱚ ᱚᱱᱟ ᱟᱹᱛᱩ ᱚᱲᱟᱜ ᱠᱚᱨᱮᱜᱮ ᱟᱠᱷᱨᱤᱧ ᱦᱩᱭᱩᱜᱼᱟ ᱵᱟᱠᱷᱟᱱ ᱱᱚᱣᱟ ᱯᱟᱹᱭᱠᱟᱹᱨ ᱠᱚᱦᱚᱸ ᱠᱚ ᱤᱫᱤᱭᱟ ᱟᱨᱵᱟᱝ ᱵᱟᱡᱟᱨ ᱟᱬᱜᱚ ᱦᱩᱭᱩᱜᱼᱟ ᱦᱟᱴ ᱠᱚᱨᱮ ᱤᱫᱤᱭᱟᱞᱮ ᱚᱱᱟ ᱠᱚᱨᱮᱞᱮ ᱟᱠᱷᱨᱤᱧᱟ ᱵᱮᱥᱤ ᱪᱟᱥ ᱛᱚ ᱚᱱᱠᱟᱛᱚ ᱵᱟᱝ ᱦᱩᱭᱩᱜᱼᱟ ᱱᱚᱣᱟ ᱵᱩᱨᱩ ᱫᱤᱥᱚᱢ ᱨᱮᱫᱚ ᱛᱚᱵᱮ ᱩᱱᱟᱹᱜ ᱡᱩᱢᱤ ᱡᱟᱭᱜᱟ ᱴᱷᱤᱠ ᱴᱷᱤᱠᱟᱹᱱ ᱴᱷᱤᱠ ᱵᱟᱹᱱᱩᱜᱼᱟ ᱚᱱᱟ ᱫᱚ ᱵᱷᱟᱹᱞᱤ ᱵᱷᱟᱹᱞᱤ ᱠᱟᱛᱮᱫ ᱯᱷᱚᱥᱚᱞ ᱫᱚ ᱵᱟᱝ ᱦᱩᱭ ᱟᱞᱮᱭᱟ ᱛᱷᱚᱲᱟ ᱛᱷᱚᱲᱟᱜᱮ ᱯᱷᱚᱥᱚᱞ ᱚᱱᱟ ᱡᱚᱢ ᱡᱩᱠᱩᱲ ᱞᱮᱠᱟᱛᱮᱜᱮ ᱱᱚᱣᱟ ᱠᱚ ᱡᱚᱛᱚ ᱡᱚᱢ ᱞᱟᱹᱜᱤᱫ ᱛᱮᱜᱮ ᱞᱮ ᱪᱟᱥᱟ